ᱟᱵᱚ ᱥᱚᱢᱟᱡᱽᱨᱮ ᱚᱱᱮᱠ ᱞᱮᱠᱟᱱᱟᱜ ᱵᱟᱯᱞᱟ ᱢᱮᱱᱟᱼᱟ ᱥᱟᱨ ᱥᱟᱹᱜᱩᱱ ᱵᱟᱯᱞᱟ ᱠᱩᱰᱟᱹᱞ ᱧᱟᱯᱟᱢ ᱵᱟᱯᱞᱟ ᱴᱩᱝᱠᱤ ᱫᱤᱯᱤᱞ ᱵᱟᱯᱞᱟ ᱛᱚᱵᱮ ᱟᱭᱳᱼᱵᱟᱵᱟ ᱫᱚ ᱥᱟᱨᱥᱟᱹᱜᱩᱱ ᱵᱟᱯᱞᱟᱜᱮ ᱠᱚ ᱠᱩᱥᱤᱭᱟᱜᱼᱟ ᱥᱟᱨᱥᱟᱹᱜᱩᱱ ᱵᱟᱯᱞᱟ ᱫᱚ ᱫᱤᱱᱠᱚ ᱜᱚᱴᱟᱭᱟ ᱧᱮᱞᱠᱚ ᱦᱤᱡᱩᱜᱼᱟ ᱠᱩᱥᱤ ᱟᱠᱚ ᱨᱟᱹᱡᱤ ᱟᱠᱚ ᱢᱟᱹᱡᱷᱤ ᱢᱟᱹᱡᱷᱤᱠᱤᱱ ᱛᱚᱞᱚᱜᱼᱟ ᱛᱚᱯᱚᱞᱚᱜᱼᱟ ᱠᱤᱱ ᱚᱱᱟ ᱛᱟᱯᱚᱨᱮ ᱡᱟᱢᱟᱭ ᱠᱚᱲᱟ ᱥᱟᱸᱜᱮ ᱵᱟᱹᱨᱭᱟᱹᱛ ᱞᱟᱹᱭᱛᱮ ᱠᱩᱲᱤ ᱚᱲᱟᱜ ᱵᱟᱯᱞᱟᱭ ᱦᱤᱡᱩᱜᱼᱟ ᱵᱟᱯᱞᱟᱭ ᱠᱟᱛᱮ ᱵᱟᱹᱨᱭᱟᱹᱛ ᱠᱚ ᱫᱟᱠᱟᱠᱚ ᱡᱚᱢᱟ ᱫᱚᱝᱠᱚ ᱮᱱᱮᱡᱟ ᱨᱟᱹᱥᱠᱟᱹᱭᱟᱠᱚ ᱟᱨ ᱠᱩᱲᱤ ᱯᱟᱦᱴᱟ ᱠᱷᱚᱱᱟᱜ ᱫᱚ ᱞᱩᱝᱛᱤᱡᱚᱜ ᱠᱚ ᱥᱮᱱᱚᱜᱼᱟ ᱵᱟᱯᱞᱟᱭᱟᱠᱚ ᱠᱟᱴᱟ ᱟᱹᱨᱩᱵᱽ ᱢᱮᱱᱟᱜᱼᱟ

ᱵᱟᱯᱞᱟ ᱟᱨ ᱵᱟᱯᱞᱟ ᱫᱚ ᱡᱟᱦᱟᱸ ᱵᱟᱯᱞᱟᱫᱚ ᱟᱹᱠᱤᱱ ᱛᱤᱠᱤᱱ ᱜᱚᱴᱟ ᱟᱠᱟᱫᱟ ᱚᱱᱟ ᱫᱚ ᱡᱚᱛᱚ ᱟᱭᱳᱼᱵᱟᱵᱟ ᱫᱚ ᱠᱩᱥᱤ ᱨᱮᱫᱚ ᱵᱟᱝᱠᱚ ᱛᱟᱦᱮᱱᱟ ᱚᱱᱟᱫᱚ ᱠᱚᱲᱟ ᱟᱨ ᱠᱩᱲᱤᱭᱟᱜ ᱠᱩᱥᱤᱛᱮᱜᱮ ᱚᱱᱟ ᱵᱟᱯᱞᱟᱫᱚ ᱦᱩᱭᱩᱜᱼᱟ ᱚᱱᱟ ᱨᱮᱫᱚ ᱠᱚᱲᱟ ᱯᱟᱦᱴᱟ ᱥᱮᱱᱜᱮ ᱨᱮᱜᱮ ᱵᱷᱚᱡᱽ ᱡᱚᱢ ᱢᱟᱠᱚ ᱠᱩᱲᱤ ᱯᱟᱦᱴᱟ ᱥᱮᱱᱫᱚ ᱠᱚᱲᱟ ᱯᱟᱦᱴᱟ ᱫᱚ ᱵᱟᱝᱠᱚ ᱥᱮᱱᱚᱜᱼᱟ ᱵᱟᱹᱨᱭᱟᱹᱛᱚᱜ ᱫᱚ ᱵᱟᱝᱠᱚ ᱥᱮᱱᱚᱜᱼᱟ ᱛᱚᱵᱮ ᱠᱩᱲᱤ ᱯᱟᱦᱴᱟ ᱥᱮᱱ ᱠᱷᱚᱱᱫᱚ ᱞᱩᱝᱛᱤᱡᱚᱜ ᱫᱚᱠᱚ ᱦᱤᱡᱩᱜᱼᱟ ᱚᱱᱟᱜᱮ ᱛᱚᱵᱮ ᱟᱵᱚᱣᱟᱜ ᱥᱚᱢᱟᱡᱽᱨᱮ ᱥᱟᱹᱜᱩᱱ ᱵᱟᱯᱞᱟ ᱜᱮ ᱥᱚᱨᱮᱥᱟ ᱚᱱᱟᱜᱮ ᱴᱷᱤᱠ ᱛᱟᱵᱚᱱᱟ